ᱯᱟᱸᱪ ᱜᱚᱴᱟᱝ ᱦᱚᱲᱟᱜ ᱧᱩᱛᱩᱢ ᱡᱟᱦᱟᱸᱭ ᱠᱚ ᱚᱲᱟᱜ ᱥᱳᱨ ᱨᱮᱱ ᱠᱟᱱᱟ ᱠᱚ ᱩᱱᱠᱩᱣᱟᱜ ᱧᱩᱛᱩᱢ ᱫᱚ ᱥᱳᱱᱟᱞᱤ ᱨᱟᱯᱟᱹᱞᱤ ᱡᱷᱟᱱᱚ ᱥᱟᱠᱨᱚ ᱟᱨ ᱠᱟᱹᱯᱨᱟᱹ